ᱦᱮᱸ ᱤᱧ ᱱᱚᱣᱟ ᱟᱵᱚᱣᱟᱜ ᱥᱚᱪᱪᱚ ᱵᱷᱟᱨᱚᱛ ᱚᱵᱷᱤᱡᱟᱱ ᱵᱟᱵᱚᱛ ᱛᱮᱧ ᱞᱟᱹᱭ ᱫᱟᱲᱮᱭᱟᱢ ᱜᱮᱭᱟ ᱤᱧ ᱱᱚᱣᱟ ᱥᱚᱪᱪᱷᱚ ᱵᱷᱟᱨᱚᱛ ᱚᱵᱷᱤᱡᱟᱱᱨᱤᱧ ᱡᱚᱯᱲᱟᱣ ᱞᱮᱱᱟ ᱟᱨ ᱡᱚᱯᱲᱟᱣ ᱠᱟᱛᱮᱫ ᱱᱤᱭᱟᱹ ᱜᱤᱧ ᱵᱩᱡᱷᱟᱹᱣ ᱠᱮᱫᱟ ᱡᱮ ᱡᱮ ᱱᱚᱣᱟ ᱥᱮ ᱱᱚᱸᱜᱼᱚᱭ ᱥᱚᱪᱪᱷᱚ ᱵᱷᱟᱨᱚᱛ ᱚᱵᱷᱤᱡᱟᱱ ᱫᱚ ᱢᱤᱫᱴᱮᱡ ᱟᱹᱰᱤᱜᱮ ᱢᱤᱫᱴᱮᱱ ᱥᱟᱹᱨᱤ ᱥᱚᱨᱮᱥᱟᱱ ᱠᱟᱹᱢᱤ ᱦᱚᱨᱟ ᱠᱟᱱ ᱜᱮᱭᱟ ᱡᱟᱦᱟᱸ ᱫᱟᱨᱟᱭ ᱛᱮᱜᱮ ᱵᱩᱡᱷᱟᱹᱣᱚᱜ ᱠᱟᱱᱟ ᱡᱮ ᱱᱚᱸᱜᱼᱚᱭ ᱟᱵᱚ ᱱᱚᱣᱟ ᱠᱚᱞ ᱠᱟᱨᱠᱷᱟᱱᱟ ᱥᱮ ᱮᱴᱟᱜ ᱠᱤᱪᱷᱩ ᱱᱚᱸᱜᱼᱚᱭ ᱵᱟᱡᱟᱨ ᱦᱟᱴ ᱠᱚᱨᱮᱦᱚᱸ ᱟᱹᱰᱤᱜᱮ ᱟᱵᱚᱨᱡᱚᱱᱟ ᱠᱚᱵᱚᱱ ᱜᱤᱰᱤ ᱠᱟᱜ ᱠᱟᱱᱟ ᱢᱮᱱᱠᱷᱟᱱ ᱚᱱᱟ ᱫᱚ ᱟᱵᱚᱣᱟᱝ ᱜᱮ ᱠᱷᱚᱛᱤᱜ ᱠᱟᱱᱟ ᱢᱮᱱᱛᱮ ᱚᱱᱟᱫᱚ ᱟᱵᱚ ᱫᱚ ᱵᱟᱵᱚᱱ ᱦᱩᱫᱤᱥ ᱮᱫᱟ ᱡᱮᱦᱮᱛᱩ ᱢᱟᱱᱮ ᱵᱚᱱ ᱞᱟᱹᱭᱮᱫᱟ ᱤᱧᱤᱧ ᱥᱟᱯᱷᱟᱜ ᱠᱷᱟᱱᱜᱮ ᱡᱚᱛᱚᱣᱟᱜ ᱥᱟᱯᱷᱟᱜᱼᱟ ᱢᱮᱱᱠᱷᱟᱱ ᱵᱟᱝ ᱚᱱᱟ ᱫᱚ ᱟᱵᱚ ᱱᱚᱣᱟ ᱟᱰᱮᱯᱟᱥᱮ ᱚᱲᱟᱜ ᱫᱩᱣᱟᱹᱨ ᱥᱮ ᱱᱚᱣᱟ ᱵᱟᱡᱟᱨ ᱦᱟᱴ ᱠᱚᱨᱮ ᱦᱚᱸ ᱡᱚᱛᱚ ᱜᱮ ᱥᱟᱯᱟᱼᱥᱟᱯᱷᱤ ᱫᱚᱦᱚ ᱫᱚ ᱟᱵᱚᱣᱟᱜ ᱞᱟᱹᱠᱛᱤ ᱠᱟᱱᱟ ᱢᱮᱱᱠᱷᱟᱱ ᱟᱵᱚ ᱱᱚᱣᱟ ᱵᱟᱵᱚᱱ ᱥᱟᱯᱷᱟᱼᱥᱟᱯᱷᱤᱭᱮᱫᱟ ᱚᱱᱟᱛᱮ ᱚᱱᱟ ᱠᱷᱚᱱ ᱟᱵᱚ ᱱᱚᱣᱟ ᱵᱟᱹᱲᱤᱡ ᱫᱤᱠ ᱨᱮᱦᱚᱸ ᱵᱚᱱ ᱯᱟᱲᱟᱜ ᱠᱟᱱ ᱜᱮᱭᱟ ᱚᱱᱟ ᱵᱟᱹᱲᱤᱡ ᱦᱚᱭ ᱦᱤᱥᱤᱫ ᱠᱚᱡ ᱦᱚᱸ ᱞᱟᱜᱟᱜ ᱠᱟᱱ ᱜᱮᱭᱟ ᱟᱵᱚᱣᱟᱜ ᱦᱚᱲᱢᱚ ᱨᱮ ᱢᱮᱱᱠᱷᱟᱱ ᱟᱵᱚ ᱫᱚ ᱱᱚᱣᱟ ᱠᱚᱡ ᱫᱚ ᱵᱟᱵᱚᱱ ᱵᱩᱡᱷᱟᱹᱣ ᱫᱟᱲᱮᱭᱟᱜ ᱠᱟᱱᱟ ᱟᱨ ᱪᱮᱫᱟᱜ ᱪᱚ ᱱᱚᱣᱟ ᱠᱚᱡ ᱵᱚᱱ ᱠᱚᱨᱟᱣᱭᱮᱫ ᱠᱟᱱ ᱟᱨ ᱱᱚᱶᱟ ᱟᱰᱮᱯᱟᱥᱮ ᱴᱚᱴᱷᱟ ᱦᱚᱸ ᱟᱹᱰᱤ ᱡᱳᱨ ᱜᱮ ᱥᱟᱯᱷᱟ ᱞᱟᱹᱠᱛᱤ ᱠᱟᱱᱟ ᱟᱨ ᱚᱱᱟᱜᱮ ᱧᱮᱞᱚᱜᱚᱜᱼᱟ ᱡᱮ ᱟᱢᱮᱢ ᱥᱟᱯᱷᱟᱼᱥᱟᱯᱷᱤ ᱞᱮᱠᱷᱟᱡ ᱥᱮ ᱟᱢ ᱱᱚᱣᱟ ᱵᱟᱹᱲᱤᱡ ᱠᱟᱹᱢᱤ ᱥᱮ ᱱᱚᱣᱟ ᱠᱮᱨᱤᱵᱮᱜᱽ ᱠᱚᱡ ᱡᱚᱫᱤ ᱟᱹᱣᱲᱤ ᱡᱟᱭᱜᱟᱨᱮ ᱵᱟᱵᱚᱱ ᱜᱤᱲᱤ ᱞᱮᱠᱷᱟᱱ ᱢᱤᱫᱴᱮᱱ ᱰᱟᱥᱴᱵᱤᱱᱨᱮ ᱜᱤᱰᱤ ᱠᱟᱛᱮᱫ ᱡᱚᱫᱤ ᱚᱱᱟ ᱠᱚᱡ ᱜᱟᱹᱰᱤ ᱛᱮᱠᱚ ᱤᱫᱤ ᱠᱮᱭᱟ ᱥᱮ ᱛᱚᱵᱮ ᱠᱷᱟᱱ ᱟᱵᱚ ᱱᱚᱣᱟ ᱫᱮᱥ ᱫᱮᱥ ᱠᱷᱚᱱᱦᱚᱸ ᱨᱳᱜᱽ ᱡᱤᱵᱟᱱᱩ ᱢᱩᱠᱛᱚ ᱠᱚᱜᱼᱟ ᱚᱱᱟ ᱠᱷᱟᱹᱛᱤᱨ ᱛᱮᱜᱮ